ᱨᱮᱥᱴᱩᱨᱮᱱᱴ ᱵᱟᱹᱵᱩ ᱤᱧᱢᱟ ᱢᱚᱬᱮ ᱜᱚᱴᱟᱝ ᱨᱩᱴᱤ ᱤᱧ ᱚᱰᱟᱨ ᱞᱮᱜᱼᱟ ᱢᱮᱱᱠᱷᱟᱱ ᱥᱟᱛ ᱴᱤᱡ ᱨᱩᱴᱤ ᱫᱚᱨᱠᱟᱨᱤᱧ ᱠᱟᱱᱟ ᱛᱟᱦᱚᱞᱮ ᱥᱟᱛ ᱴᱤ ᱨᱩᱴᱤ ᱟᱹᱜᱩᱣᱟᱹᱧ ᱢᱮ ᱟᱨ ᱚᱱᱟ ᱥᱟᱶᱛᱮ ᱥᱳᱥ ᱟᱹᱜᱩ ᱛᱚᱨᱟᱣ ᱟᱹᱧ ᱢᱮ